ᱢᱟᱞᱚᱛᱤ ᱠᱤᱥᱠᱩ ᱪᱮᱫ ᱠᱚ ᱡᱚᱢ ᱧᱩᱢ ᱠᱩᱥᱤᱭᱟᱜᱼᱟ ᱟᱨ ᱪᱮᱫᱟᱜ ᱮᱢ ᱠᱩᱥᱤᱭᱟᱜᱼᱟ ᱛᱷᱚᱲᱟ ᱞᱟᱹᱭ ᱟᱸᱡᱚᱢᱟᱹᱧ ᱢᱮᱥᱮ ᱤᱧ ᱫᱚ ᱫᱟᱠᱟ ᱩᱛᱩ ᱢᱟᱹᱧ ᱠᱩᱥᱤᱭᱟᱜᱼᱟ ᱟᱨ ᱦᱚᱸ ᱚᱱᱟ ᱥᱟᱶ ᱛᱮ ᱡᱤᱞ ᱦᱟᱹᱠᱩ ᱟᱨ ᱟᱲᱟᱜ ᱵᱷᱟᱹᱡᱤ ᱫᱟᱹᱞ ᱟᱨ ᱦᱚᱸ ᱪᱟᱹᱴᱱᱤ ᱟᱨ ᱦᱚᱸ ᱠᱚᱱᱰᱷᱦᱟ ᱠᱚᱱᱰᱷᱦᱟ ᱵᱷᱟᱹᱡᱤ ᱦᱚᱛᱚᱫ ᱟᱲᱟᱜ ᱵᱷᱟᱹᱡᱤ ᱟᱨ ᱦᱚᱸ ᱯᱟᱴ ᱟᱲᱟᱜ ᱵᱷᱟᱹᱡᱤ ᱟᱨ ᱟᱹᱞᱩ ᱵᱷᱟᱹᱡᱤ ᱟᱨ ᱵᱮᱸᱜᱟᱲ ᱵᱷᱟᱹᱡᱤ ᱟᱨ ᱟᱨ ᱵᱮᱸᱦ ᱰᱷᱮᱸᱲᱚᱥ ᱵᱷᱟᱹᱡᱤ ᱟᱨ ᱟᱹᱞᱩ ᱪᱚᱠᱷᱟ ᱟᱨ ᱦᱚᱸ ᱤᱧ ᱡᱟᱦᱟᱸ ᱢᱟᱱᱮ ᱢᱟᱴ ᱜᱷᱟᱴ ᱨᱮ ᱢᱮᱱᱟᱜᱼᱟ ᱯᱟᱴ ᱟᱲᱟᱜ ᱠᱟᱱᱛᱷᱟ ᱟᱲᱟᱜ ᱪᱟᱛᱚᱢ ᱟᱲᱟᱜ ᱠᱩᱭᱞᱟᱹ ᱠᱟᱹᱴᱤ ᱟᱲᱟᱜ ᱡᱮᱢᱚᱱ ᱠᱩᱭᱞᱟᱹ ᱠᱟᱹᱴᱤ ᱟᱲᱟᱜ ᱛᱮ ᱫᱚ ᱢᱟᱭᱟᱝ ᱥᱟᱨᱥᱟᱜᱼᱟ ᱚᱱᱟ ᱫᱚ ᱦᱚᱲᱢᱚ ᱵᱷᱟᱹᱜᱤ ᱫᱚᱦᱚᱭᱟᱭ ᱟᱨ ᱚᱱᱟ ᱠᱚᱨᱮ ᱫᱚ ᱫᱚᱢᱮ ᱜᱤ ᱵᱷᱤᱴᱟᱢᱤᱱ ᱢᱮᱱᱟᱜᱼᱟ ᱚᱱᱟ ᱠᱷᱟᱹᱛᱤᱨ ᱛᱮ ᱤᱧ ᱫᱚ ᱫᱚᱢᱤᱧ ᱠᱩᱥᱤᱭᱟᱜᱼᱟ